ᱤᱧ ᱫᱚ ᱡᱟᱦᱟᱸ ᱛᱤᱸᱥ ᱨᱮᱦᱚᱸ ᱱᱤᱛ ᱫᱷᱟᱹᱵᱤᱡ ᱛᱮ ᱥᱟᱱᱛᱟᱲᱤ ᱯᱟᱹᱨᱥᱤ ᱵᱮᱜᱚᱨ ᱮᱴᱟᱜ ᱯᱟᱹᱨᱥᱤ ᱛᱮᱫᱚ ᱚᱱᱠᱟ ᱞᱮᱠᱟ ᱚᱞᱵᱮᱞ ᱥᱮ ᱵᱟᱹᱧ ᱛᱚᱨᱡᱚᱢᱟ ᱠᱟᱫᱟ ᱪᱮᱫᱟᱜ ᱥᱮ ᱮᱴᱟᱜ ᱯᱟᱹᱨᱥᱤ ᱨᱮᱫᱚ ᱯᱟᱹᱨᱥᱤ ᱨᱮᱫᱚ ᱤᱧᱟᱹᱜ ᱚᱱᱠᱟ ᱞᱮᱠᱟ ᱠᱩᱥᱤ ᱨᱟᱹᱥᱠᱟᱹ ᱵᱟᱱᱩᱜ ᱟᱠᱟᱫ ᱛᱤᱧᱟ ᱤᱱᱟᱹᱨᱮ ᱮᱴᱟᱜ ᱯᱟᱹᱨᱥᱤ ᱛᱮᱫᱚ ᱤᱧ ᱫᱚ ᱵᱟᱹᱧ ᱛᱚᱨᱡᱚᱢᱟ ᱠᱟᱫᱟ ᱱᱤᱛ ᱫᱷᱟᱵᱤᱡ ᱱᱤᱛ ᱫᱷᱟᱵᱤᱡ ᱡᱟᱦᱟᱸ ᱩᱰᱟᱹᱝ ᱛᱚᱨᱡᱚᱢᱟ ᱠᱟᱫᱟᱹᱧ ᱢᱮᱱᱮᱫ ᱚᱱᱟ ᱠᱚᱫᱚ ᱱᱤᱡᱮᱨᱟᱜ ᱮᱜ ᱡᱟᱱᱟᱢ ᱟᱭᱳ ᱟᱲᱟᱝ ᱥᱟᱱᱛᱟᱲᱤ ᱯᱟᱹᱨᱥᱤ ᱛᱮᱜᱮ ᱢᱮᱱ ᱫᱚ ᱪᱮᱫᱟᱜ ᱥᱮ ᱮᱴᱟᱜ ᱯᱟᱹᱨᱥᱤ ᱛᱮᱫᱚ ᱡᱟᱦᱟᱸ ᱱᱤᱡᱮᱨᱟᱜ ᱟᱭᱳ ᱟᱲᱟᱝ ᱥᱟᱱᱛᱟᱲᱤ ᱯᱟᱹᱨᱥᱤ ᱵᱮᱜᱚᱨ ᱮᱴᱟᱜ ᱯᱟᱹᱨᱥᱤ ᱨᱮᱫᱚ ᱚᱱᱠᱟ ᱞᱮᱠᱟ ᱜᱚᱲᱚ ᱫᱟᱲᱮ ᱵᱟᱝ ᱧᱟᱢᱚᱜᱼᱟ ᱥᱮ ᱚᱱᱠᱟ ᱞᱮᱠᱟ ᱨᱟᱹᱥᱠᱟᱹ ᱢᱚᱱᱮᱨᱮ ᱵᱟᱝ ᱦᱤᱡᱩᱜᱼᱟ ᱡᱟᱦᱟᱸ ᱤᱫᱤ ᱠᱟᱛᱮᱜ ᱱᱚᱣᱟ ᱪᱮᱛᱟᱱᱨᱮ ᱟᱢ ᱛᱚᱨᱡᱚᱢᱟ ᱫᱟᱲᱮᱭᱟᱜᱼᱟ ᱟᱨ ᱥᱮ ᱱᱚᱣᱟ ᱠᱚᱨᱮᱱᱟᱜ ᱠᱩᱠᱞᱤ ᱫᱚ ᱮᱜ ᱟᱹᱰᱤᱜᱮ ᱟᱸᱴ ᱢᱚᱱᱮ ᱦᱩᱭᱩᱜᱼᱟ ᱥᱮ ᱱᱚᱣᱟ ᱠᱚ ᱛᱚᱨᱡᱚᱢᱟ ᱫᱚ ᱟᱹᱰᱤᱜᱮ ᱠᱮᱴᱮᱡ ᱜᱮᱭᱟ ᱢᱮᱱᱮᱫ ᱱᱤᱛᱚᱜ ᱡᱟᱦᱟᱸ ᱥᱟᱱᱛᱟᱲᱤ ᱯᱟᱹᱨᱥᱤ ᱡᱟᱦᱟᱸ ᱫᱚ ᱤᱧᱟᱹᱜ ᱟᱭᱳ ᱟᱲᱟᱝ ᱢᱟᱱᱮ ᱤᱧ ᱫᱚ ᱱᱚᱣᱟ ᱵᱮᱜᱚᱨ ᱮᱴᱟᱜ ᱯᱟᱹᱨᱥᱤ ᱛᱮᱫᱚ ᱚᱱᱠᱟ ᱞᱮᱠᱟ ᱱᱤᱛ ᱫᱷᱟᱹᱵᱤᱡ ᱵᱟᱹᱧ ᱛᱚᱨᱡᱚᱢᱟ ᱠᱟᱫᱟ ᱥᱮ ᱦᱟᱯᱮᱱ ᱫᱤᱱ ᱨᱮᱦᱚᱸ ᱚᱱᱠᱟ ᱞᱮᱠᱟᱱᱟᱜ ᱛᱚᱨᱡᱚᱢᱟ ᱨᱮᱫᱚ ᱡᱟᱹᱱᱤᱡ ᱪᱚ ᱵᱟᱹᱧ ᱛᱟᱦᱮᱸᱱᱟ